ᱦᱮᱸ ᱵᱤᱨᱵᱷᱩᱢ ᱡᱮᱞᱟ ᱨᱮ ᱢᱮᱱᱟᱜ ᱵᱤᱥᱥᱚᱵᱷᱟᱨᱚᱛᱤ ᱵᱤᱥᱥᱤᱵᱤᱫᱽᱫᱟᱞᱚᱭ ᱛᱚ ᱟᱹᱰᱤ ᱫᱟᱢᱟᱱ ᱤᱥᱠᱩᱞ ᱠᱟᱱ ᱜᱮᱭᱟ ᱥᱮ ᱤᱭᱩᱱᱤᱵᱷᱟᱨᱥᱤᱴᱤ ᱠᱟᱱᱟ ᱟᱨ ᱱᱚᱸᱰᱮ ᱫᱚ ᱦᱩᱭᱩᱜ ᱠᱟᱱᱟ ᱟᱭᱢᱟ ᱫᱮᱥᱼᱫᱤᱥᱚᱢ ᱨᱮᱱ ᱟᱭᱢᱟ ᱫᱮᱥᱼᱫᱤᱥᱚᱢ ᱨᱮᱱ ᱦᱚᱲ ᱫᱤᱠᱩ ᱯᱩᱥᱤ ᱡᱟᱦᱟᱸᱭ ᱜᱮ ᱢᱟᱱᱮ ᱡᱟᱦᱟᱸ ᱥᱳᱥᱟᱭᱤᱴᱤ ᱨᱮᱱ ᱦᱚᱲ ᱜᱮ ᱱᱚᱸᱰᱮ ᱠᱚ ᱯᱟᱲᱦᱟᱜ ᱨᱮᱱᱟᱜ ᱟᱹᱱ ᱠᱚ ᱧᱟᱢᱟ ᱡᱮᱢᱚᱱ ᱦᱩᱭᱩᱜ ᱠᱟᱱᱟ ᱥᱟᱱᱛᱟᱲᱤ ᱰᱤᱯᱟᱨᱴᱢᱮᱱᱴ ᱦᱮᱱᱟᱜᱼᱟ ᱮᱵᱚᱝ ᱦᱩᱭᱩᱜ ᱠᱟᱱᱟ ᱪᱤᱱᱟ ᱰᱤᱯᱟᱨᱴᱢᱮᱱᱴ ᱦᱮᱱᱟᱜᱼᱟ ᱟᱨᱦᱚᱸ ᱮᱴᱟᱜ ᱮᱴᱟᱜ ᱰᱤᱯᱟᱨᱴᱢᱮᱱᱴ ᱦᱤᱱᱫᱤ ᱰᱤᱯᱟᱨᱴᱢᱮᱱᱴ ᱦᱮᱱᱟᱜᱼᱟ ᱟᱨᱦᱚᱸ ᱟᱭᱢᱟᱼᱟᱭᱢᱟ ᱰᱤᱯᱟᱨᱴᱢᱮᱱᱴ ᱦᱮᱱᱟᱜ ᱜᱮᱭᱟ ᱥᱮ ᱵᱤᱨᱵᱷᱩᱢ ᱡᱮᱞᱟ ᱨᱮ ᱡᱟᱦᱟᱸᱴᱟᱜ ᱱᱚᱶᱟ ᱵᱤᱥᱥᱚᱵᱷᱟᱨᱚᱛᱤ ᱵᱷᱤᱛᱨᱤ ᱨᱮ ᱡᱟᱦᱟᱸᱭ ᱠᱚ ᱮᱴᱟᱜᱼᱮᱴᱟᱜ ᱠᱳᱨᱥ ᱠᱚ ᱦᱟᱛᱟᱣ ᱟᱠᱟᱫᱟ ᱮᱵᱚᱝ ᱚᱱᱟ ᱠᱳᱨᱥ ᱠᱷᱚᱨᱚᱪ ᱦᱚᱸ ᱟᱹᱰᱤ ᱛᱮᱫ ᱜᱮ ᱠᱚᱢ ᱜᱮᱭᱟ ᱮᱵᱚᱝ ᱦᱳᱥᱴᱮᱞ ᱠᱚᱨᱮᱫ ᱦᱚᱸ ᱯᱷᱤ ᱡᱟᱦᱟᱸ ᱠᱚ ᱛᱟᱦᱮᱱ ᱚᱱᱟ ᱯᱷᱤ ᱦᱚᱸ ᱢᱚᱴᱟᱢᱩᱴᱤ ᱛᱩᱞᱚᱱᱟᱢᱩᱞᱚᱠ ᱵᱷᱟᱵᱮ ᱫᱚ ᱚᱱᱮᱠᱴᱟ ᱠᱚᱢᱟ ᱟᱨᱠᱤ ᱛᱚ ᱡᱮ ᱥᱟᱱᱛᱟᱲ ᱠᱚ ᱡᱮ ᱜᱤᱫᱽᱨᱟᱹ ᱠᱚ ᱯᱟᱲᱦᱟᱜᱼᱟ ᱦᱳᱥᱴᱮᱞ ᱨᱮᱠᱚ ᱛᱟᱦᱮᱸᱱᱟ ᱮᱸᱜ ᱚᱸᱰᱮ ᱠᱚ ᱯᱟᱲᱦᱟᱜᱼᱟ ᱢᱟᱱᱮ ᱥᱮᱨᱚᱠᱚᱢ ᱱᱚᱶᱟ ᱟᱰᱮᱼᱯᱟᱥᱮ ᱨᱮᱱ ᱜᱤᱫᱽᱨᱟᱹ ᱫᱚ ᱵᱟᱠᱚ ᱵᱷᱟᱵᱱᱟ ᱪᱤᱱᱛᱟᱹᱣᱟᱠᱟᱫᱟ ᱵᱤᱵᱷᱤᱱᱱᱚ ᱨᱟᱡᱡᱚ ᱠᱷᱚᱱ ᱮᱸᱜ ᱵᱤᱵᱷᱤᱱᱱᱚ ᱡᱮᱞᱟ ᱠᱷᱚᱱ ᱦᱮᱫ ᱠᱟᱛᱮᱫ ᱜᱮ ᱱᱚᱸᱰᱮ ᱠᱚ ᱯᱟᱲᱦᱟᱜ ᱠᱟᱱᱟ ᱮᱱᱛᱮᱛ ᱟᱵᱟᱨ ᱱᱚᱸᱰᱮ ᱦᱚᱸ ᱟᱵᱚ ᱥᱟᱱᱛᱟᱲ ᱜᱤᱫᱽᱨᱟᱹ ᱦᱚᱸ ᱵᱚᱞᱮ ᱮᱸᱜ ᱥᱟᱱᱛᱟᱲᱤ ᱰᱤᱯᱟᱨᱴᱢᱮᱱᱴ ᱠᱷᱚᱱ ᱦᱚᱸ ᱮᱸᱜ ᱥᱚᱝᱜᱤᱛ ᱵᱷᱚᱵᱚᱱ ᱠᱚᱨᱮ ᱠᱚ ᱵᱷᱩᱨᱛᱤ ᱵᱟᱲᱟᱣᱟᱠᱟᱱᱟ ᱠᱚᱞᱟ ᱵᱤᱵᱷᱟᱜᱽ ᱨᱮᱠᱚ ᱵᱷᱩᱨᱛᱤ ᱵᱟᱲᱟᱣᱟᱠᱟᱱᱟ ᱦᱮᱸᱜ ᱥᱮ ᱟᱨᱦᱚᱸ ᱮᱴᱟᱜᱼᱮᱴᱟᱜ ᱠᱩᱥᱤ ᱦᱚᱸᱛᱚ ᱢᱮᱱᱟᱜᱼᱟ ᱮᱸᱜ ᱡᱚᱛᱚ ᱞᱟᱹᱭ ᱯᱩᱨᱟᱹᱣ ᱦᱮᱸ ᱟᱹᱰᱤ ᱥᱚᱢᱚᱭ ᱞᱟᱜᱟᱜᱼᱟ ᱤᱱᱟᱹᱛᱮ ᱛᱷᱚᱲᱟ ᱠᱟᱹᱴᱤᱡᱼᱠᱟᱹᱴᱤᱡ ᱤᱧ ᱢᱮᱱ ᱤᱫᱤᱭᱮᱫᱟ ᱛᱚ ᱤᱧᱟᱹᱜ ᱢᱮᱱ ᱫᱚ ᱦᱩᱭᱩᱜ ᱠᱟᱱᱟ ᱡᱮ ᱥᱟᱱᱛᱟᱲ ᱠᱚᱣᱟᱜ ᱡᱮ ᱱᱚᱜᱼᱚᱭ ᱟᱭᱢᱟ ᱨᱚᱠᱚᱢ ᱠᱟᱞᱪᱟᱨ ᱢᱮᱱᱟᱜᱼᱟ ᱦᱮᱸ ᱡᱮᱢᱚᱱ ᱦᱩᱭᱩᱜ ᱠᱟᱱᱟ ᱢᱤᱫ ᱜᱷᱟᱹᱲᱤᱡ ᱞᱟᱦᱟ ᱨᱮᱜᱤᱧ ᱢᱮᱱ ᱠᱮᱫᱟ ᱡᱮ ᱱᱚᱜᱼᱚᱭ ᱨᱤᱠᱩᱨᱴᱢᱮᱱᱴ ᱨᱮᱭᱟᱜ ᱦᱚᱸ ᱢᱤᱫᱴᱮᱱ ᱵᱮᱯᱟᱨ ᱴᱟᱜ ᱢᱮᱱᱟᱜᱼᱟ ᱚᱱᱟ ᱦᱚᱸ ᱰᱤᱯᱟᱨᱴᱢᱮᱱᱴ ᱠᱷᱚᱱᱟᱜ ᱵᱤᱥᱤ ᱵᱷᱟᱨᱚᱛᱤᱭ ᱵᱮᱵᱚᱥᱛᱷᱟ ᱞᱮᱠᱷᱟᱱ ᱡᱟᱦᱟᱸᱱᱟᱜ ᱠᱳᱴ ᱢᱤᱫᱴᱮᱡ ᱟᱛᱩ ᱵᱚᱞᱮ ᱢᱤᱫᱴᱮᱱ ᱥᱟᱵᱡᱤᱴ ᱛᱚ ᱛᱟᱦᱮᱸᱱᱟ ᱛᱚ ᱱᱚᱶᱟ ᱠᱚ ᱤᱭᱟᱹᱞᱮᱠᱟ ᱰᱤᱯᱟᱨᱴᱢᱮᱱᱴ ᱢᱚᱫᱽᱫᱷᱚ ᱫᱤᱭᱮ ᱜᱮ ᱦᱩᱭᱩᱜ ᱠᱟᱱᱟ ᱥᱟᱱᱛᱟᱲᱤ ᱰᱤᱯᱟᱨᱴᱢᱮᱴ ᱡᱩᱫᱤ ᱠᱚ ᱵᱮᱵᱚᱥᱛᱷᱟ ᱞᱮᱠᱷᱟᱱ ᱛᱟᱞᱦᱮ ᱚᱱᱮ ᱢᱤᱫ ᱜᱷᱟᱹᱲᱤᱡ ᱞᱟᱦᱟ ᱨᱤᱧ ᱢᱮᱱ ᱠᱮᱫ ᱦᱩᱭᱩᱜ ᱠᱟᱱᱟ ᱚᱱᱮ ᱥᱟᱠᱟᱢ ᱯᱤᱴᱷᱟᱹ ᱰᱩᱢᱵᱩᱜ ᱯᱤᱴᱷᱟᱹ ᱱᱚᱜᱼᱚ ᱱᱚᱶᱟ ᱠᱚ ᱥᱤᱞᱮᱵᱟᱥ ᱨᱮᱠᱚ ᱟᱫᱮᱨ ᱞᱮᱠᱷᱟᱱ ᱫᱚ ᱱᱚᱶᱟ ᱠᱚᱠᱚ ᱪᱮᱫ ᱠᱮᱭᱟ ᱪᱮᱫᱟᱜ ᱤᱧ ᱢᱮᱱ ᱫᱚᱦᱚ ᱠᱟᱜ ᱠᱟᱱᱟ ᱛᱮᱦᱮᱧ ᱜᱟᱯᱟ ᱜᱤᱫᱽᱨᱟᱹ ᱠᱚ ᱦᱮᱸ ᱡᱮ ᱚᱱᱮ ᱡᱮ ᱛᱷᱟᱯᱲᱟ ᱯᱤᱴᱷᱟᱹ ᱪᱮᱫ ᱵᱷᱟᱵᱮ ᱠᱚ ᱵᱮᱱᱟᱣᱟ ᱰᱩᱸᱵᱩᱜ ᱪᱮᱫ ᱵᱷᱟᱵᱮ ᱠᱚ ᱵᱮᱱᱟᱣᱟ ᱚᱱᱟ ᱜᱮ ᱚᱱᱟ ᱠᱟᱹᱢᱤ ᱦᱚᱟ ᱜᱮ ᱠᱚ ᱵᱟᱹᱭᱼᱵᱟᱹᱭ ᱛᱮᱠᱚ ᱮᱸᱜ ᱦᱤᱲᱤᱧᱮᱫᱟ ᱠᱚ ᱦᱩᱸ ᱦᱮᱸ ᱦᱮᱸ ᱟᱨ ᱵᱚᱨᱛᱚᱢᱟᱱ ᱨᱮᱭᱟᱜ ᱡᱟᱦᱟᱸᱴᱟᱜ ᱡᱩᱜᱽ ᱪᱮᱛᱟᱱ ᱨᱮᱠᱚ ᱤᱭᱟᱹᱜ ᱠᱟᱱᱟ ᱧᱮᱞ ᱫᱟᱠᱚ ᱟᱨᱠᱤ ᱵᱤᱵᱷᱤᱱᱱᱚ ᱤᱭᱟᱹᱛᱮ ᱮᱸᱜ ᱪᱮᱫ ᱠᱚ ᱢᱮᱛᱟᱜᱼᱟ ᱱᱮᱴ ᱠᱚᱨᱮ ᱠᱚ ᱧᱮᱞᱮᱫᱟ ᱦᱩᱭᱩᱜ ᱠᱟᱱᱟ ᱠᱷᱟᱹᱞᱤ ᱵᱷᱟᱡᱟ ᱵᱷᱟᱹᱡᱤ ᱤᱥᱤᱱ ᱜᱮ ᱥᱩᱱᱩᱢ ᱪᱮᱛᱟᱱ ᱨᱮ ᱵᱷᱟᱡᱟᱼᱵᱷᱟᱹᱡᱤ ᱛᱚ ᱱᱤᱭᱟᱹ ᱵᱷᱟᱡᱟᱼᱵᱷᱟᱹᱡᱤ ᱠᱷᱟᱹᱛᱤᱨ ᱛᱮᱜᱮ ᱛᱚ ᱚᱱᱟ ᱤᱭᱟᱹ ᱫᱚ ᱞᱟᱡᱽ ᱠᱚ ᱵᱟᱲᱤᱡᱚᱜ ᱠᱟᱱ ᱛᱟᱠᱚᱣᱟ ᱦᱮᱸᱜ ᱚᱱᱟ ᱡᱮ ᱱᱚᱶᱟ ᱛᱷᱟᱯᱲᱟ ᱯᱤᱴᱷᱟᱹ ᱞᱮᱠᱟ ᱱᱚᱶᱟ ᱵᱤᱥᱥᱚᱵᱷᱟᱨᱚᱛᱤ ᱨᱮ ᱢᱤᱫᱴᱮᱱ ᱥᱤᱞᱮᱵᱟᱥ ᱠᱚ ᱪᱟᱞᱩ ᱞᱮᱠᱷᱟᱱ ᱟᱹᱰᱤ ᱵᱮᱥᱠᱟᱜᱼᱟ ᱮᱵᱚᱝ ᱱᱟᱯᱟᱭ ᱠᱚᱜᱼᱟ ᱦᱮᱸᱜ ᱵᱤᱥᱮᱥ ᱠᱟᱭᱛᱮ ᱥᱟᱞᱛᱟᱲ ᱠᱚ ᱞᱟᱹᱜᱤᱫ ᱵᱚᱞᱮ ᱟᱨ ᱡᱟᱦᱟᱸᱴᱟᱜ ᱤᱧ ᱢᱮᱱᱟ ᱱᱚᱸᱰᱮ ᱫᱚ ᱵᱚᱞᱮ ᱦᱩᱭᱩᱜ ᱠᱟᱱᱟ ᱵᱤᱥᱥᱚᱵᱷᱟᱨᱚᱛᱤ ᱨᱮᱫᱚ ᱢᱟᱱᱮ ᱡᱮ ᱪᱮᱫ ᱨᱮᱱᱟᱜ ᱫᱚ ᱡᱮ ᱚᱠᱟᱴᱟᱜ ᱵᱟᱱᱩᱜᱼᱟ ᱱᱚᱝᱠᱟ ᱠᱟᱛᱷᱟ ᱫᱚ ᱵᱟᱝ ᱠᱟᱱᱟ ᱡᱚᱛᱚ ᱠᱚ ᱮᱸᱜ ᱪᱮᱫ ᱨᱮᱱᱟᱜ ᱮᱸᱜ ᱵᱮᱵᱚᱥᱛᱷᱟ ᱫᱚ ᱢᱮᱱᱟᱜ ᱜᱮᱭᱟ ᱢᱮᱱᱠᱷᱟᱱ ᱚᱱᱟ ᱵᱮᱵᱚᱥᱛᱷᱟ ᱵᱟᱝᱠᱚ ᱯᱚᱨᱤᱪᱟᱞᱚᱱᱟ ᱫᱟᱲᱮᱭᱟᱜ ᱠᱟᱱᱟ ᱥᱮ ᱯᱚᱨᱤᱠᱟᱴᱷᱟᱢᱳ ᱵᱟᱠᱚ ᱠᱷᱟᱹᱛᱤᱨ ᱛᱮ ᱦᱩᱭᱩᱜ ᱠᱟᱱᱟ ᱱᱚᱶᱟ ᱵᱟᱠᱚ ᱮᱸᱜ ᱰᱤᱯᱟᱨᱴᱢᱮᱱᱴ ᱦᱚᱸ ᱵᱟᱭ ᱫᱟᱲᱮᱭᱟᱜ ᱠᱟᱱᱟ ᱟᱵᱚᱠᱚ ᱡᱩᱫᱤ ᱥᱚᱪᱮᱛᱚᱱ ᱵᱷᱟᱵᱮ ᱩᱫᱽᱫᱳᱜᱽᱠᱛᱟ ᱢᱮᱱᱟ ᱦᱮᱸᱜ ᱮᱸᱜ ᱩᱫᱽᱫᱳᱜᱽ ᱵᱚᱱ ᱥᱚᱫᱚᱨ ᱞᱮᱠᱷᱟᱱ ᱛᱚᱵᱮ ᱱᱤᱥᱪᱳᱭ ᱵᱤᱥᱥᱚᱵᱷᱟᱨᱚᱛᱤ ᱦᱚᱸᱭ ᱤᱭᱟᱹ ᱵᱷᱟᱵᱱᱟ ᱠᱮᱭᱟ ᱟᱨᱠᱤ ᱟᱨ ᱵᱤᱥᱥᱚᱵᱷᱟᱨᱚᱛᱤᱭ ᱵᱷᱟᱵᱱᱟ ᱞᱮᱠᱷᱟᱱ ᱟᱵᱚ ᱚᱱᱟ ᱵᱚᱱ ᱧᱟᱢ ᱫᱟᱲᱮ ᱠᱮᱭᱟ ᱦᱮᱸᱜ ᱚᱱᱟ ᱥᱤᱞᱮᱵᱟᱥ ᱟᱣᱛᱟ ᱨᱮᱵᱚᱱ ᱦᱩᱭ ᱫᱟᱲᱮᱭᱟᱜ ᱠᱮᱭᱟ ᱦᱮᱸ ᱟᱵᱚᱣᱟᱜ ᱦᱚᱸ ᱥᱤᱠᱷᱱᱟᱹᱛ ᱟᱨᱦᱚᱸ ᱵᱷᱟᱹᱜᱤ ᱡᱟᱭᱜᱟ ᱨᱮᱵᱚᱱ ᱯᱳᱸᱣᱪᱷᱟ ᱫᱟᱲᱮᱭᱟᱜ ᱠᱮᱭᱟ ᱟᱨ ᱡᱟᱦᱟᱸᱴᱟᱜ ᱵᱟᱝ ᱪᱮᱫ ᱟᱠᱟᱱ ᱚᱱᱟ ᱵᱚ ᱪᱮᱫ ᱫᱟᱲᱮ ᱠᱮᱭᱟ ᱱᱚᱶᱟ ᱦᱩᱭᱩᱜ ᱠᱟᱱᱟ ᱤᱧᱟᱹᱜ ᱠᱟᱛᱷᱟ ᱫᱚ